ᱦᱮᱸ ᱟᱹᱞᱤᱧ ᱢᱟ ᱥᱤᱢ ᱟᱨ ᱥᱤᱢ ᱜᱮᱰᱮᱹ ᱩᱱᱠᱩ ᱠᱚᱻ ᱞᱤᱧ ᱫᱚᱦᱚ ᱟᱠᱟᱫ ᱠᱚᱣᱟ ᱚᱱᱟ ᱪᱷᱟᱰᱟ ᱮᱴᱟᱜ ᱵᱮᱵᱽᱥᱟᱭ ᱦᱚᱸ ᱢᱮᱱᱟᱜ ᱜᱮᱭᱟ ᱱᱟᱦᱟᱜ ᱪᱟᱥ ᱵᱟᱲᱟᱭᱟᱞᱤᱧ ᱪᱷᱩᱴᱭᱟᱹ ᱢᱩᱴᱭᱟᱹ ᱤᱱᱟᱹ ᱪᱷᱚᱞᱟ ᱠᱚᱞᱤᱧ ᱫᱚᱠᱟᱱ ᱵᱟᱲᱟᱭᱟ ᱟᱫᱚ ᱛᱳ ᱟᱹᱞᱤᱧ ᱤᱱᱠᱩ ᱠᱚᱻᱞᱤᱧ ᱫᱚᱦᱚ ᱟᱠᱟᱫ ᱠᱚᱣᱟ ᱛᱳ ᱟᱹᱞᱤᱧ ᱪᱷᱟᱰᱟ ᱟᱨᱦᱚᱸ ᱢᱮᱱᱟᱜ ᱠᱚᱣᱟ ᱚᱲᱟᱜ ᱠᱚᱨᱮ ᱚᱠᱟ ᱦᱤᱞᱳᱜ ᱟᱹᱞᱤᱧ ᱵᱟᱹᱞᱤᱧ ᱛᱟᱦᱮᱱᱟ ᱮᱱᱠᱷᱟᱱ ᱵᱟᱹᱞᱤᱧ ᱜᱚᱫᱚᱜᱼᱟ ᱤᱱᱟᱹ ᱦᱤᱞᱳᱜ ᱫᱚ ᱱᱟᱦᱟᱜ ᱚᱲᱟᱜ ᱦᱚᱲ ᱢᱮᱱᱟᱜ ᱠᱚᱣᱟ ᱩᱱᱠᱩ ᱠᱚ ᱡᱳᱜᱟᱣ ᱡᱚᱛᱚᱱ ᱵᱟᱲᱟ ᱧᱚᱜ ᱠᱚᱣᱟ ᱟᱨ ᱟᱹᱞᱤᱧ ᱟᱨᱠᱷᱟᱱ ᱫᱚ ᱠᱟᱹᱢᱤ ᱨᱮᱞᱤᱧ ᱪᱟᱞᱟᱣ ᱠᱚᱜᱼᱟ ᱵᱟᱦᱨᱮ ᱠᱟᱹᱢᱤ ᱥᱮᱫ ᱦᱚᱸ ᱡᱟᱦᱟᱱᱟᱜ ᱠᱟᱹᱢᱤ ᱠᱚᱜᱮ ᱚᱠᱟ ᱫᱚ ᱟᱛᱳᱼᱫᱤᱥᱚᱢ ᱚᱱᱟ ᱢᱟ ᱢᱚᱬᱮ ᱦᱚᱲ ᱠᱟᱹᱢᱤ ᱯᱟᱲᱟᱣ ᱜᱚᱫᱚᱜᱼᱟ ᱚᱠᱟ ᱫᱚ ᱫᱟᱬᱟᱱ ᱠᱟᱹᱢᱤ ᱦᱚᱸ ᱯᱟᱲᱟᱣ ᱜᱚᱫᱚᱜᱼᱟ ᱢᱮᱱᱠᱷᱟᱱ ᱡᱩᱫᱤ ᱞᱤᱧ ᱢᱮᱥᱟᱠᱚᱜᱼᱟ ᱠᱚᱲᱟᱠᱚ ᱥᱟᱞᱟᱜ ᱟᱨ ᱵᱟᱝᱠᱷᱟᱱ ᱠᱟᱹᱢᱤ ᱨᱮᱜᱮᱞᱤᱧ ᱛᱟᱦᱮᱱᱟ ᱤᱱᱟᱹ ᱦᱤᱞᱳᱜ ᱫᱚ ᱚᱲᱟᱜ ᱨᱮᱱ ᱠᱚ ᱠᱟᱹᱴᱤᱡ ᱠᱚ ᱧᱮᱞ ᱧᱚᱜ ᱠᱚᱣᱟ ᱟᱨ ᱡᱳᱜᱟᱣ ᱡᱚᱛᱚᱱ ᱵᱟᱲᱟ ᱧᱚᱜ ᱠᱚᱣᱟ ᱟᱻᱫᱚ ᱩᱱᱠᱩ ᱠᱚ ᱫᱚᱦᱚ ᱠᱟᱛᱮᱫ ᱮᱴᱟᱜᱟᱜ ᱤᱭᱟᱹ ᱠᱚᱢᱟ ᱵᱟᱹᱱᱩᱜ ᱟᱹᱱᱤᱡ ᱟᱨ ᱵᱟᱹᱞᱤᱧ ᱠᱚᱨᱟᱣ ᱫᱟᱲᱮᱭᱟᱠᱟᱫᱟ ᱤᱱᱟᱹ ᱪᱟᱥ ᱠᱚᱞᱤᱧ ᱠᱟᱹᱢᱤ ᱵᱟᱲᱟᱭᱮᱫᱼᱟ ᱤᱱᱟᱹ ᱠᱚᱛᱮ ᱠᱤᱪᱷᱩ ᱫᱚ ᱯᱩᱭᱥᱟᱹ ᱦᱩᱭᱩᱜ ᱠᱟᱱᱟ ᱮᱴᱟᱜᱟᱜ ᱫᱚ ᱵᱟᱹᱞᱤᱧ ᱠᱚᱨᱟᱣ ᱟᱠᱟᱫᱼᱟ ᱪᱷᱩᱴᱭᱟᱹᱼᱢᱩᱴᱭᱟᱹ ᱠᱟᱹᱴᱤᱡ ᱪᱷᱳᱞᱟ ᱫᱳᱠᱟᱱ ᱢᱮᱱᱟᱜᱼᱟ ᱟᱨ ᱪᱟᱥᱵᱟᱥ ᱵᱟᱲᱟᱭᱮᱫᱼᱟ ᱞᱤᱧ ᱤᱱᱼᱤᱱᱟᱹ ᱜᱮᱛᱟᱞᱤᱧ ᱟᱹᱞᱤᱧ ᱫᱚ ᱵᱮᱯᱟᱨ ᱠᱚᱫᱚ ᱢᱮᱱᱟᱜᱼᱟ ᱟᱨ ᱪᱮᱫᱦᱚᱸ ᱵᱟᱹᱱᱩᱜ ᱟᱹᱱᱤᱡ ᱚᱱᱠᱟ ᱫᱚ